ᱡᱚᱥᱻ ᱤᱧᱟᱹᱜ ᱡᱚᱥ ᱢᱤᱫᱴᱮᱱ ᱟᱭᱢᱟᱫᱤᱱ ᱠᱷᱚᱱᱜᱮ ᱢᱮᱱᱟᱜᱼᱟ ᱠᱟᱹᱴᱤᱡᱨᱮ ᱡᱮᱦᱮᱛᱩ ᱟᱞᱮ ᱟᱛᱳ ᱫᱤᱥᱚᱢᱨᱮᱱ ᱦᱚᱲ ᱠᱟᱱᱟᱞᱮ ᱥᱮᱫᱟᱭᱫᱚ ᱟᱭᱢᱟᱫᱤᱱ ᱞᱟᱦᱟ ᱠᱷᱚᱱᱜᱮ ᱢᱟᱱᱮ ᱤᱱᱟᱹᱜ ᱜᱟᱱ ᱟᱞᱮᱫᱚ ᱢᱟᱱᱮ ᱰᱟᱠᱛᱟᱨ ᱨᱟᱱᱫᱚ ᱵᱟᱞᱮ ᱡᱚᱢᱮᱫ ᱛᱮᱦᱮᱱᱚᱜᱼᱟ ᱥᱮ ᱥᱮᱫᱟᱭᱨᱮᱱ ᱦᱚᱲᱫᱚ ᱵᱟᱠᱚ ᱡᱚᱢᱮᱫᱠᱟᱱ ᱛᱮᱦᱮᱱᱚᱜᱼᱟ ᱟᱫᱚ ᱩᱱ ᱡᱚᱠᱷᱚᱡ ᱢᱟᱱᱮ ᱦᱚᱲᱢᱚᱨᱮ ᱚᱱᱟ ᱱᱮᱛᱟᱨ ᱩᱫᱽᱜᱟᱹᱨᱫᱤᱱ ᱜᱚᱨᱚᱢᱫᱤᱱ ᱫᱚ ᱟᱹᱰᱤ ᱵᱟᱹᱲᱛᱤᱜᱮ ᱧᱟᱧᱟᱢᱟ ᱪᱮᱫᱟᱜ ᱥᱮ ᱚᱱᱟ ᱢᱟᱭᱟᱢ ᱵᱟᱹᱲᱤᱡᱞᱮᱱ ᱠᱷᱟᱱ ᱯᱩᱥᱨᱤ ᱯᱩᱥᱨᱤ ᱨᱟᱠᱟᱵᱼᱟ ᱟᱨ ᱚᱱᱟ ᱢᱟᱱᱮ ᱤᱛᱤᱡ ᱞᱮᱠᱷᱟᱱ ᱢᱟᱱᱮ ᱫᱟᱜ ᱜᱮ ᱩᱰᱩᱝᱚᱜᱼᱟ ᱦᱚᱲᱢᱚ ᱠᱷᱚᱱ ᱟᱫᱚ ᱚᱱᱟ ᱞᱟᱹᱜᱤᱫ ᱚᱱᱟ ᱢᱤᱫᱴᱮᱱ ᱫᱟᱨᱮ ᱢᱮᱱᱟᱜᱼᱟ ᱚᱱᱟ ᱫᱟᱨᱮ ᱨᱮᱱᱟᱜ ᱥᱟᱠᱟᱢ ᱵᱟᱠᱷᱟᱱ ᱚᱱᱟ ᱪᱷᱟᱞ ᱟᱹᱜᱩ ᱠᱟᱛᱮᱫ ᱫᱟᱜᱨᱮ ᱪᱟᱰᱚ ᱠᱟᱛᱮᱫ ᱧᱤᱫᱟᱹ ᱫᱟᱜᱨᱮ ᱪᱟᱰᱚ ᱠᱟᱛᱮᱫ ᱥᱮᱛᱟᱜ ᱚᱱᱟ ᱧᱩ ᱞᱮᱠᱷᱟᱱ ᱚᱱᱟ ᱦᱚᱲᱢᱚ ᱨᱮᱱᱟᱜ ᱡᱮᱴᱟ ᱟᱵᱚᱣᱟᱜ ᱵᱟᱹᱲᱤᱡ ᱢᱟᱭᱟᱢ ᱢᱮᱱᱟᱜ ᱚᱱᱟ ᱯᱚᱨᱤᱥᱠᱟᱨᱚᱜᱼᱟ ᱚᱱᱟ ᱵᱟᱹᱲᱤᱡ ᱢᱟᱭᱟᱢ ᱚᱱᱟ ᱦᱚᱲᱢᱚᱨᱮ ᱟᱨ ᱵᱟᱝ ᱛᱟᱦᱮᱱᱟ ᱚᱱᱟ ᱤᱧᱟᱹᱜ ᱡᱚᱥ ᱚᱱᱟᱫᱚ ᱪᱮᱫᱟᱜ ᱥᱮ ᱱᱤᱭᱟᱹ ᱤᱧ ᱴᱨᱟᱭ ᱞᱮᱜᱟᱣ ᱠᱟᱫᱟ ᱥᱮ ᱱᱤᱭᱟᱹ ᱡᱚᱢ ᱠᱟᱛᱮᱫ ᱤᱧᱟᱹᱜᱦᱚᱸ ᱱᱚᱝᱠᱟ ᱢᱤᱫᱴᱮᱡ ᱨᱳᱜᱽ ᱦᱩᱭᱞᱮᱱᱟ ᱚᱱᱟ ᱡᱮᱴᱟᱧ ᱞᱟᱹᱭᱠᱮᱫᱼᱟ ᱟᱨᱠᱤ ᱢᱟᱱᱮ ᱚᱱᱮ ᱯᱩᱥᱨᱤ ᱞᱮᱠᱟ ᱧᱟᱧᱟᱢᱟ ᱢᱟᱭᱟᱢ ᱵᱟᱹᱲᱤᱡᱚᱜᱼᱟ ᱚᱱᱟ ᱤᱛᱤᱡ ᱞᱮᱠᱷᱟᱱ ᱫᱟᱜ ᱜᱮ ᱫᱟᱜ ᱜᱮ ᱩᱰᱩᱝᱚᱜᱼᱟ ᱟᱫᱚ ᱚᱱᱟ ᱢᱩᱱᱜᱟᱹ ᱪᱷᱟᱞ ᱢᱩᱱᱜᱟᱹ ᱪᱷᱟᱞ ᱜᱮᱫ ᱠᱟᱛᱮᱫ ᱟᱹᱜᱩ ᱠᱟᱛᱮᱫ ᱠᱷᱟᱹᱞᱤ ᱪᱷᱟᱞᱛᱮᱫ ᱫᱟᱜᱨᱮ ᱪᱟᱰᱚ ᱠᱟᱛᱮᱫ ᱟᱹᱭᱩᱵᱥᱮᱫ ᱟᱨ ᱥᱮᱛᱟᱜᱥᱮᱫ ᱚᱱᱟ ᱧᱩ ᱞᱮᱠᱷᱟᱱ ᱚᱱᱟ ᱢᱟᱭᱟᱢ ᱯᱚᱨᱤᱥᱠᱟᱨ ᱩᱛᱟᱹᱨᱚᱜᱼᱟ ᱟᱨ ᱚᱱᱟ ᱨᱳᱜᱽ ᱚᱱᱟ ᱦᱚᱲᱢᱚ ᱠᱷᱚᱱ ᱚᱱᱟ ᱫᱚ ᱪᱟᱵᱟ ᱩᱛᱟᱹᱨᱚᱜᱼᱟ